ᱤᱧ ᱥᱳᱥᱟᱞ ᱢᱤᱰᱤᱭᱟ ᱠᱷᱚᱱᱟᱜ ᱟᱹᱰᱤ ᱠᱤᱪᱷᱩᱜᱮ ᱢᱟᱱᱮ ᱵᱟᱰᱟᱭ ᱧᱟᱢ ᱟᱠᱟᱫᱤᱧ ᱡᱮᱢᱚᱱ ᱡᱟᱦᱟᱱᱟᱜ ᱜᱮ ᱦᱚᱭᱛᱳ ᱤᱧ ᱵᱟᱰᱟᱭ ᱥᱟᱱᱟᱣ ᱠᱟᱫᱤᱧᱟ ᱟᱨᱠᱤ ᱦᱚᱭᱛᱳ ᱡᱟᱦᱟᱱᱟᱜ ᱥᱟᱵᱽᱡᱮᱠᱴ ᱳᱯᱚᱨ ᱥᱟᱵᱽᱡᱮᱠᱴ ᱳᱯᱚᱨ ᱵᱷᱤᱛᱛᱤ ᱠᱟᱛᱮᱫ ᱡᱮᱢᱚᱱ ᱦᱚᱭᱛᱳ ᱵᱟᱝᱞᱟ ᱤᱝᱞᱤᱥ ᱡᱟᱦᱟᱱᱟᱜ ᱜᱮ ᱡᱟᱦᱟᱸᱴᱟᱜ ᱜᱮ ᱵᱟᱝᱞᱟ ᱤᱝᱞᱤᱥ ᱚᱝᱠᱚ ᱤᱝᱨᱮᱡᱤ ᱡᱟᱦᱟᱸᱜᱮ ᱤᱛᱤᱦᱟᱥ ᱵᱷᱩᱜᱳᱞ ᱡᱟ ᱡᱟᱵᱚᱛᱤᱭᱚ ᱜᱮ ᱛᱳ ᱤᱧᱟᱹᱜ ᱫᱚ ᱡᱮᱢᱚᱱ ᱤᱛᱤᱦᱟᱥ ᱠᱟᱱ ᱛᱤᱧᱟᱹ ᱛᱳ ᱤᱛᱤᱦᱟᱥ ᱡᱚᱫᱤ ᱤᱛᱤᱦᱟᱥ ᱨᱮᱱᱟᱜ ᱡᱟᱦᱟᱱᱟᱜ ᱠᱤᱪᱷᱩ ᱦᱚᱭᱛᱳ ᱤᱧᱟᱹᱜ ᱡᱩᱫᱤ ᱵᱟᱰᱟᱭ ᱛᱮᱱᱟᱜ ᱛᱟᱦᱮᱱ ᱛᱤᱧᱟᱹ ᱛᱟᱦᱟᱞᱮ ᱤᱧ ᱤᱭᱩᱴᱤᱭᱩᱵᱽ ᱨᱮ ᱤᱭᱩᱴᱤᱭᱩᱵᱽ ᱨᱮ ᱡᱟᱦᱟᱱᱟᱜ ᱜᱮ ᱱᱚᱣᱟ ᱱᱤᱭᱟᱹᱛᱤᱧ ᱥᱟᱨᱪ ᱠᱮᱫᱟ ᱡᱮ ᱤᱧ ᱱᱚᱣᱟ ᱵᱟᱰᱟᱭ ᱥᱟᱱᱟᱭᱤᱧ ᱠᱟᱱᱟ ᱤᱧ ᱡᱩᱫᱤ ᱚᱸᱰᱮ ᱥᱟᱨᱪ ᱞᱮᱠᱷᱟᱱ ᱚᱴᱳᱢᱮᱴᱤᱠ ᱦᱤᱡᱩᱜ ᱛᱤᱧᱟᱹ ᱡᱮ ᱱᱚᱣᱟ ᱱᱚᱣᱟ ᱪᱮᱫᱼᱮ ᱞᱟᱹᱭ ᱦᱚᱪᱚᱭᱫᱟᱭ ᱢᱮᱱᱛᱮ ᱡᱮᱢᱚᱱ ᱡᱮᱢᱚᱱ ᱫᱷᱚᱨᱚ ᱚᱸᱰᱮ ᱴᱷᱤᱠᱴᱷᱟᱠ ᱦᱚᱭᱛᱚ ᱵᱷᱟᱜᱮᱧᱚᱜ ᱛᱮ ᱵᱟᱝᱠᱚ ᱤᱭᱟᱹ ᱫᱟᱲᱮᱜ ᱠᱟᱱᱟ ᱤᱧᱫᱚ ᱜᱩᱜᱩᱞ ᱨᱮ ᱥᱮᱱ ᱠᱟᱛᱮᱫ ᱵᱮᱥᱤᱨ ᱵᱷᱟᱜᱽ ᱜᱮ ᱜᱩᱜᱩᱞ ᱠᱷᱚᱱᱟᱜ ᱜᱮ ᱡᱟᱦᱟᱱᱟᱜ ᱜᱮ ᱠᱚᱥᱪᱥᱮᱱ ᱨᱮᱱᱟᱜ ᱡᱩᱫᱤ ᱵᱟᱰᱟᱭ ᱛᱟᱦᱮᱱ ᱛᱤᱧᱟᱹ ᱜᱩᱜᱩᱞ ᱠᱷᱚᱱᱟᱜ ᱜᱮᱧ ᱠᱚᱨᱟᱣ ᱵᱟᱲᱟᱭᱟᱹᱧ ᱛᱳ ᱡᱮᱢᱚᱱ ᱴᱤᱣᱥᱚᱱ ᱴᱤᱣᱥᱚᱱ ᱠᱚ ᱡᱩᱫᱤ ᱵᱟᱹᱧ ᱦᱟᱛᱟᱣ ᱨᱚᱦᱚᱸ ᱛᱟᱣ ᱱᱤᱛᱚᱜ ᱫᱚ ᱢᱟᱱᱮ ᱥᱳᱥᱟᱞ ᱢᱤᱰᱤᱭᱟ ᱢᱟᱫᱽᱫᱷᱚᱢᱛᱮ ᱡᱮᱢᱚᱱ ᱵᱟᱰᱟᱭ ᱧᱟᱢᱟᱹᱧ ᱜᱩᱜᱩᱞ ᱨᱮ ᱥᱮᱱ ᱠᱟᱛᱮᱫ ᱤᱧ ᱥᱮᱱᱞᱮᱱ ᱠᱷᱟᱱᱜᱮ ᱡᱮ ᱱᱚᱣᱟ ᱴᱚᱯᱤᱠ ᱱᱚᱣᱟ ᱴᱚᱯᱤᱠ ᱨᱮᱱᱟᱜ ᱱᱚᱣᱟ ᱴᱚᱯᱤᱠ ᱛᱮ ᱪᱮᱫᱼᱮ ᱞᱟᱹᱭ ᱦᱚᱪᱚᱣ ᱠᱟᱫᱟᱭ ᱢᱮᱱᱛᱮ ᱛᱟᱦᱟᱞᱮ ᱤᱧ ᱚᱸᱰᱮ ᱠᱷᱚᱱᱟᱜ ᱵᱟᱰᱟᱭ ᱧᱟᱢᱟᱹᱧ ᱛᱟᱨᱯᱚᱨᱮ ᱦᱩᱭᱩᱜ ᱠᱟᱱᱟ ᱡᱮᱢᱚᱱ ᱛᱟᱯᱚᱨ ᱡᱮᱢᱚᱱ ᱦᱩᱭᱩᱜ ᱠᱟᱱᱟ ᱴᱮᱠᱱᱚᱞᱚᱡᱤ ᱡᱟᱦᱟᱸ ᱫᱚ ᱯᱨᱚᱡᱩᱠᱛᱤ ᱵᱤᱫᱽᱫᱟ ᱤᱧ ᱡᱮᱢᱚᱱ ᱚᱱᱟ ᱤᱧ ᱟᱹᱰᱤ ᱞᱟᱦᱟ ᱤᱫᱤᱣᱠᱟᱫᱤᱧᱟᱭ ᱠᱟᱨᱚᱱ ᱤᱧ ᱡᱚᱠᱷᱚᱱ ᱤᱥᱠᱩᱞ ᱨᱮ ᱡᱚᱠᱷᱚᱱ ᱯᱨᱚᱛᱷᱚᱢᱚᱛᱚ ᱡᱚᱠᱷᱚᱱ ᱵᱷᱚᱨᱛᱤᱼᱟᱹᱧ ᱛᱚᱠᱷᱚᱱ ᱡᱮᱢᱚᱱ ᱯᱷᱨᱚᱢ ᱯᱷᱨᱚᱢ ᱤᱭᱟᱹ ᱞᱟᱹᱜᱤᱫ ᱟᱹᱜᱩ ᱞᱟᱹᱜᱤᱫ ᱟᱨᱠᱤ ᱩᱱ ᱡᱚᱠᱷᱚᱱ ᱢᱟᱱᱮ ᱥᱮᱱᱦᱩᱭ ᱠᱟᱱ ᱛᱤᱧᱟᱹ ᱢᱟᱱᱮ ᱥᱠᱩᱞ ᱨᱮ ᱡᱮᱢᱚᱱ ᱥᱮᱱ ᱦᱩᱭᱩᱜᱼᱟ ᱡᱮ ᱯᱷᱨᱚᱢ ᱟᱹᱜᱩ ᱞᱟᱹᱜᱤᱫᱛᱮ ᱱᱤᱛᱚᱜ ᱫᱚ ᱡᱮᱢᱚᱱ ᱚᱱᱞᱟᱭᱤᱱ ᱢᱟᱫᱽᱫᱷᱚᱢᱛᱮ ᱚᱱᱞᱟᱭᱤᱱ ᱛᱮ ᱡᱮᱢᱚᱱ ᱱᱤᱛᱚᱜ ᱡᱚᱛᱚ ᱠᱤᱪᱷᱩᱜᱮ ᱱᱤᱛᱚᱜ ᱫᱚ ᱚᱱᱞᱟᱭᱤᱱ ᱢᱟᱫᱽᱫᱷᱚᱢᱛᱮ ᱦᱩᱭᱩᱜ ᱠᱟᱱᱟᱡᱟ ᱡᱟᱵᱚᱛᱤᱭᱚ ᱡᱤᱱᱤᱥ ᱯᱟᱲᱦᱟᱜ ᱜᱮᱢ ᱢᱮᱱ ᱟᱨ ᱡᱟᱦᱟᱱᱟᱜ ᱜᱮ ᱯᱷᱚᱨᱚᱢ ᱴᱨᱚᱢ ᱯᱷᱤᱞᱟᱯ ᱠᱚ ᱱᱤᱛᱚᱜᱫᱚ ᱡᱮᱢᱚᱱ ᱡᱟᱦᱟᱱᱟᱜ ᱪᱟᱹᱠᱨᱤ ᱯᱚᱨᱤᱠᱠᱷᱟ ᱠᱚᱨᱮ ᱦᱚᱸ ᱡᱮᱢᱚᱱ ᱱᱤᱡᱮᱨᱟᱜ ᱯᱷᱳᱱ ᱛᱮᱜᱮᱢ ᱠᱚᱨᱟᱣ ᱫᱟᱲᱮᱜᱼᱟ ᱪᱟᱹᱠᱨᱤ ᱯᱚᱨᱤᱠᱠᱷᱟ ᱞᱟᱹᱜᱤᱫᱛᱮ ᱦᱚᱸ ᱤᱧᱫᱚ ᱯᱷᱳᱱ ᱠᱷᱚᱱᱟᱜ ᱜᱮᱧ ᱠᱚᱨᱟᱣᱟᱹᱧ ᱡᱟᱦᱟᱱᱟᱜ ᱜᱮ ᱮᱯᱞᱟᱭ ᱮᱯᱞᱟᱭᱟᱹᱧ ᱛᱳ ᱯᱷᱳᱱ ᱠᱷᱚᱱᱟᱜ ᱜᱮᱧ ᱮᱯᱞᱟᱭᱟᱹᱧ ᱩᱱᱟᱹᱜ ᱫᱤᱱ ᱫᱚ ᱡᱮᱢᱚᱱ ᱪᱟᱞᱟᱣ ᱦᱩᱭᱩᱜᱠᱟᱱ ᱛᱟᱦᱮᱱᱟ ᱟᱨᱠᱤ ᱴᱟᱠᱟ ᱯᱚᱭᱥᱟ ᱠᱷᱚᱨᱪᱟ ᱠᱟᱛᱮᱫ ᱟᱨᱠᱤ ᱟᱨ ᱱᱤᱛᱚᱜ ᱫᱚ ᱚᱱᱠᱟᱱᱟᱜ ᱫᱚ ᱥᱮᱨᱚᱠᱚᱢ ᱫᱚ ᱱᱤᱛᱚᱜᱫᱚ ᱚᱱᱠᱟᱱᱟᱜ ᱤᱭᱟᱹᱦᱚᱸ ᱵᱟᱹᱱᱩᱜᱼᱟ ᱠᱟᱨᱚᱱ ᱱᱤᱛᱚᱜᱫᱚ ᱡᱚᱛᱚ ᱠᱤᱪᱷᱩᱜᱮ ᱚᱱᱞᱟᱭᱤᱱ ᱡᱟᱦᱟᱸᱜᱮᱢ ᱠᱚᱨᱟᱣ ᱴᱤᱣᱥᱚᱱ ᱯᱷᱤᱥᱮᱢ ᱮᱢ ᱵᱷᱚᱨᱛᱤᱼᱟᱢ ᱚᱱᱟᱦᱚᱸ ᱛᱟᱣ ᱚᱱᱟᱦᱚᱸ ᱚᱱᱟᱦᱚᱸ ᱟᱢ ᱚᱱᱞᱟᱭᱤᱱ ᱛᱮᱜᱮᱢ ᱠᱚᱨᱟᱣ ᱫᱟᱲᱮᱜᱼᱟ ᱡᱮᱢᱚᱱ ᱡᱟᱦᱟᱸ ᱦᱚᱭᱛᱚᱢ ᱪᱟᱞᱟᱜ ᱠᱟᱱᱟ ᱡᱟᱦᱟᱱᱟᱜᱼᱮᱢ ᱡᱚᱢ ᱠᱮᱫᱟᱢ ᱡᱟᱦᱟᱱᱟᱜ ᱜᱮᱢ ᱡᱚᱢᱠᱮᱫ ᱦᱳᱴᱮᱞ ᱨᱮ ᱡᱟᱦᱟᱱᱜ ᱜᱮᱢ ᱡᱚᱢ ᱠᱮᱫᱟ ᱟᱢ ᱡᱟᱦᱟᱴᱟᱜ ᱛᱮᱜᱮᱢ ᱯᱮᱹ ᱠᱮᱫᱜᱮ ᱦᱩᱭᱮᱱᱟ ᱜᱩᱜᱩᱞ ᱯᱮᱹ ᱯᱷᱳᱱ ᱯᱮᱹ ᱯᱮᱹᱴᱤᱮᱢ ᱡᱟᱦᱟᱱᱟᱜ ᱛᱮᱜᱮ ᱯᱮᱹ ᱦᱩᱭᱮᱱ ᱛᱟᱢᱟ ᱛᱟᱦᱞᱮ ᱩᱱᱫᱤᱱ ᱫᱚ ᱚᱱᱠᱟᱱᱟᱜ ᱥᱩᱵᱤᱫᱟ ᱦᱚᱸ ᱵᱟᱝ ᱛᱟᱦᱮᱸᱠᱟᱱᱟ ᱛᱟᱦᱞᱮ ᱱᱤᱛᱚᱜᱫᱚ ᱚᱱᱟ ᱥᱩᱵᱤᱫᱟ ᱱᱤᱛᱚᱜᱫᱚ ᱧᱟᱢ ᱦᱩᱭᱠᱟᱱᱟ ᱟᱨᱠᱤ ᱯᱨᱚᱡᱩᱠᱛᱤ ᱵᱤᱫᱽᱫᱟ ᱢᱟᱫᱽᱫᱷᱚᱢᱛᱮ ᱟᱞᱮ ᱟᱹᱰᱤᱜᱮ ᱢᱟᱲᱟᱝᱛᱮ ᱤᱫᱤᱣ ᱠᱟᱹᱫᱤᱧᱟ ᱱᱤᱭᱟᱹᱜᱮ